ᱤᱧ ᱫᱚ ᱵᱚᱨᱫᱷᱚᱢᱟᱱ ᱡᱮᱞᱟ ᱨᱮᱱ ᱵᱟᱵᱞᱟᱵᱚᱱᱤ ᱴᱚᱞᱟ ᱠᱷᱚᱡ ᱢᱮᱱᱫᱤᱧ ᱟᱞᱮ ᱱᱚᱰᱮ ᱟᱭᱢᱟᱜᱟᱱ ᱡᱚᱝᱜᱚᱞ ᱢᱮᱱᱟᱜᱼᱟ ᱢᱮᱱᱠᱷᱟᱱ ᱠᱩᱞᱵᱚᱱᱤ ᱡᱚᱝᱜᱚᱞ ᱥᱮ ᱛᱤᱞᱟᱹᱵᱚᱱᱤ ᱡᱚᱝᱜᱚᱞ ᱜᱟᱰᱟ ᱢᱮᱱᱟᱜ ᱛᱟᱞᱮᱭᱟ ᱢᱤᱫᱴᱮᱡ ᱚᱱᱟ ᱜᱟᱰᱟᱞᱮ ᱟᱞᱮ ᱰᱟᱹᱵᱽᱨᱟᱹᱜ ᱞᱮ ᱪᱟᱞᱟᱜ ᱛᱮ ᱠᱤᱪᱨᱤᱡ ᱠᱚᱞᱮ ᱪᱚᱠᱚᱡᱟ ᱰᱟᱹᱵᱽᱨᱟᱹᱜ ᱟᱞᱮ ᱚᱱᱟ ᱥᱟᱶ ᱥᱟᱶᱛᱮ ᱜᱤᱛᱞ ᱨᱮ ᱰᱟᱹᱰᱤ ᱠᱟᱛᱮᱜ ᱫᱟᱜ ᱞᱮ ᱧᱩᱭᱟ ᱟᱞᱮ ᱱᱚᱰᱮ ᱢᱤᱫᱴᱮᱡ ᱞᱟᱹᱴᱩ ᱜᱮ ᱵᱩᱨᱩ ᱢᱮᱱᱟᱜᱼᱟ ᱚᱱᱟ ᱵᱩᱨᱩ ᱨᱮ ᱯᱩᱡᱟᱹ ᱦᱩᱭᱩᱜ ᱛᱮ ᱟᱨ ᱟᱹᱰᱤ ᱞᱟᱹᱴᱩ ᱢᱤᱫᱴᱮᱱ ᱢᱮᱞᱟ ᱵᱟᱹᱭᱥᱟᱹᱜ ᱛᱮ ᱟᱞᱮ ᱚᱸᱰᱮ ᱢᱮᱞᱟ ᱧᱮᱞ ᱞᱮ ᱪᱟᱞᱟᱜ ᱛᱟᱦᱮᱸᱜ ᱟᱹᱰᱤ ᱨᱟᱹᱥᱠᱟᱹᱭ ᱛᱟᱞᱮ ᱥᱚᱝᱜᱮ ᱛᱮ ᱮᱱᱮᱡ ᱥᱮᱨᱮᱧ ᱟᱞᱮ ᱡᱟᱦᱟᱸ ᱵᱤᱨ ᱢᱮᱱᱟᱜ ᱛᱟᱞᱮᱭᱟ ᱚᱸᱰᱮ ᱟᱞᱮ ᱥᱚᱨᱦᱟᱭ ᱥᱚᱢᱚᱭ ᱥᱟᱠᱟᱢ ᱦᱮᱡ ᱞᱮ ᱪᱟᱞᱟᱜ ᱛᱟᱦᱮᱱ ᱥᱟᱠᱟᱢ ᱠᱚᱞᱮ ᱦᱮᱡ ᱟᱹᱜᱩᱭᱟ ᱫᱟᱹᱛᱟᱹᱱᱤ ᱠᱚᱞᱮ ᱯᱮᱴᱮᱡ ᱟᱹᱜᱩᱭᱟ ᱯᱩᱴᱠᱟᱹ ᱦᱟᱞᱟᱝ ᱦᱚᱞᱮ ᱪᱟᱞᱟᱜ ᱜᱮᱭᱟ ᱩᱵ ᱛᱩᱫᱽ ᱦᱚᱞᱮ ᱪᱟᱞᱟᱜ ᱜᱮᱭᱟ ᱟᱹᱰᱤ ᱨᱟᱹᱥᱠᱟᱹ ᱦᱩᱭᱩᱜ ᱛᱮ ᱵᱤᱨ ᱨᱮ ᱥᱟᱠᱟᱢ ᱦᱮᱡ ᱫᱟᱹᱛᱟᱹᱱᱤ ᱯᱮᱴᱮᱡ ᱥᱟᱶ ᱥᱟᱶᱛᱮ ᱟᱨᱚ ᱱᱟᱣᱟ ᱱᱟᱣᱟ ᱡᱤᱱᱤᱥᱞᱮ ᱧᱮᱞ ᱧᱟᱢ ᱛᱮ ᱟᱨᱞᱮ ᱪᱮᱛ ᱛᱮ ᱢᱮᱱᱠᱷᱟᱱ ᱟᱞᱮ ᱨᱮᱱ ᱡᱟᱦᱟᱸᱭ ᱵᱟᱵᱟ ᱛᱟᱠᱚ ᱦᱚᱯᱚᱱ ᱵᱟ ᱛᱟᱠᱚ ᱢᱮᱱᱟᱜ ᱠᱚ ᱩᱱᱠᱩ ᱦᱚᱸ ᱵᱤᱨ ᱠᱚᱠᱚ ᱪᱟᱞᱟᱜ ᱜᱮᱭᱟ ᱥᱮᱸᱫᱽᱨᱟ ᱠᱩᱞᱟᱹᱭ ᱠᱚ ᱥᱮᱸᱫᱽᱨᱟ ᱥᱩᱠᱨᱤ ᱠᱚ ᱥᱮᱸᱫᱽᱨᱟ ᱵᱤᱨ ᱨᱮ ᱡᱟᱦᱟᱸᱭ ᱟᱨᱚ ᱡᱤᱭᱟᱹᱞᱤ ᱠᱚ ᱢᱮᱱᱟᱜ ᱠᱚᱣᱟ ᱦᱟᱰᱜᱟᱨ ᱠᱚ ᱛᱩᱭᱩ ᱠᱚ ᱨᱩᱰᱟᱹ ᱠᱚ ᱟᱨᱚ ᱪᱤᱞᱤ ᱠᱚ ᱢᱮᱱᱟᱜ ᱠᱚ